ᱤᱧᱴᱷᱮᱱ ᱥᱮᱴᱮᱨ ᱦᱚᱴᱚᱨᱮ ᱠᱟᱹᱡᱦᱚᱸ ᱵᱟᱭ ᱠᱩᱥᱤ ᱠᱟᱹᱡᱦᱚᱸ ᱵᱟᱭ ᱢᱩᱥᱠᱤᱞ ᱞᱮᱱᱟᱭ ᱵᱟᱭ ᱠᱚᱥᱴᱚ ᱞᱮᱱᱟᱭ ᱟᱨᱟᱢᱛᱮ ᱥᱮᱴᱮᱨᱮᱱᱟᱭ ᱰᱷᱮᱨ ᱦᱚᱲ ᱴᱷᱮᱱ ᱠᱩᱞᱤᱦᱚᱸ ᱵᱟᱭ ᱦᱩᱭ ᱯᱟᱲᱟᱣᱟᱫᱮᱭᱟ ᱤᱧ ᱴᱷᱮᱱᱮ ᱥᱮᱴᱮᱨᱮᱱᱟ

ᱟᱨ